ᱟᱹᱞᱤᱧ ᱫᱚ ᱜᱚᱢᱠᱮ ᱚᱱᱟ ᱵᱟᱦᱨᱮ ᱫᱤᱥᱚᱢ ᱚᱱᱟ ᱵᱟᱦᱨᱮ ᱫᱤᱥᱚᱢ ᱠᱷᱚᱱ ᱞᱤᱧ ᱞᱟᱹᱭᱮᱜᱼᱟ ᱟᱪᱪᱷᱟ ᱟᱵᱚ ᱱᱚᱣᱟ ᱯᱚᱨᱚᱵᱽ ᱯᱩᱱᱟᱹᱭ ᱫᱚ ᱚᱠᱚᱭ ᱵᱚᱸᱜᱟ ᱚᱠᱟ ᱞᱮᱠᱟ ᱵᱚᱱ ᱯᱚᱨᱚᱵᱽ ᱯᱩᱱᱟᱹᱭᱚᱜᱼᱟ ᱚᱱᱟ ᱠᱚᱨᱮᱱᱟᱜ ᱠᱩᱠᱞᱤ ᱡᱚᱝ ᱟᱹᱞᱤᱧ ᱵᱟᱰᱟᱭ ᱡᱚᱝ ᱞᱤᱧ ᱦᱮᱡ ᱯᱷᱳᱱ ᱞᱮᱜᱼᱟ ᱦᱳᱭ

ᱦᱳᱭ ᱦᱳᱭ ᱮᱱᱠᱷᱟᱱ ᱦᱳᱭ ᱦᱳᱭ ᱟᱫᱚ ᱮᱱᱠᱷᱟᱱ ᱱᱤᱛᱳᱜ ᱫᱚ ᱥᱟᱠᱨᱟᱛ ᱛᱚᱨᱟ ᱫᱚ ᱚᱠᱚᱭ ᱵᱚᱸᱜᱟ ᱦᱩᱭᱩᱜᱼᱟ ᱥᱟᱠᱨᱟᱛ ᱛᱚᱨᱟ ᱫᱚ ᱚᱠᱚᱭ ᱵᱚᱸᱜᱟ

ᱚ ᱦᱚᱸ ᱦᱚᱸ ᱦᱚᱸ ᱴᱷᱤᱠ ᱜᱮᱭᱟ ᱢᱮᱱᱠᱷᱟᱱ ᱟᱵᱚ ᱱᱚᱣᱟ ᱜᱳᱢᱦᱟ ᱯᱚᱨᱚᱵᱽ ᱫᱚ ᱦᱳᱭ ᱦᱳᱭ ᱥᱟᱱ ᱵᱚᱸᱜᱟ ᱦᱟᱸᱜ ᱵᱟᱝ ᱥᱟᱱ ᱵᱚᱸᱜᱟ ᱦᱮᱸ ᱦᱳᱭ ᱴᱷᱤᱠᱼᱟ ᱦᱮᱸ ᱦᱮᱸ ᱦᱳᱭ ᱢᱚᱬᱮ ᱢᱟᱦᱟ ᱥᱚᱦᱚᱨᱟᱭ ᱜᱮ ᱦᱮᱸ ᱦᱮᱸ

ᱦᱳᱭ ᱟᱫᱚ ᱦᱳᱭ ᱟᱫᱚ ᱚᱱᱮ ᱦᱳᱭ ᱟᱫᱚ ᱚᱱᱮ ᱟᱹᱛᱩ ᱫᱤᱥᱚᱢ ᱨᱮᱢᱟ ᱞᱮᱠ ᱵᱷᱟᱜᱽ ᱜᱮ ᱰᱷᱮᱨᱟ ᱛᱟᱵᱚᱱ ᱛᱚ

ᱦᱮᱸ ᱥᱩᱨ ᱞᱮᱱ ᱮᱱᱟᱝ ᱜᱮ ᱚ ᱦᱚᱸ ᱦᱚᱸ ᱦᱚᱸ ᱴᱷᱤᱠᱼᱟ ᱴᱷᱤᱠᱼᱟ ᱦᱮᱸ ᱦᱮᱸ ᱦᱮᱸ ᱦᱳᱭ ᱡᱷᱟᱱᱛᱷᱟᱲ ᱠᱚ ᱠᱚ ᱦᱩᱭᱩᱜᱼᱟ ᱤᱧᱫᱚᱧ ᱞᱟᱹᱭᱫᱟ ᱵᱷᱟᱫᱚᱨ ᱵᱚᱸᱜᱟ ᱠᱩᱱᱟᱹᱢᱤ ᱠᱚ ᱚᱱᱠᱟ ᱫᱷᱟᱨᱟ ᱟᱸᱡᱚᱢ ᱠᱟᱜ ᱟᱹᱧ ᱟᱸᱡᱚᱢ ᱜᱮ ᱦᱮᱸ ᱦᱳᱭ ᱦᱳᱭ ᱱᱚᱣᱟ ᱠᱚ ᱵᱟᱰᱟᱭ ᱡᱚᱝᱜᱮ ᱟᱹᱭᱠᱟᱹᱜ